ᱤᱧᱫᱚ ᱞᱟᱹᱭ ᱥᱟᱱᱟᱧ ᱠᱟᱱᱟ ᱟᱵᱩᱣᱟᱜ ᱥᱟᱶᱛᱟ ᱟᱨᱦᱚᱸ ᱞᱟᱦᱟᱥᱮᱱ ᱤᱫᱤᱭ ᱦᱩᱭᱩᱜᱼᱟ ᱛᱚ ᱱᱚᱜᱚᱭ ᱤᱫᱤ ᱞᱟᱹᱜᱤᱫ ᱟᱵᱩ ᱯᱚᱭᱞᱚ ᱚᱞᱚᱜ ᱟᱹᱠᱤᱞᱛᱮ ᱞᱟᱦᱟ ᱦᱩᱭᱩᱜ ᱛᱟᱵᱩᱱᱟ ᱛᱚᱵᱮ ᱮᱱᱤᱡ ᱟᱵᱩᱣᱟᱜ ᱥᱟᱶᱛᱟ ᱢᱚᱪᱥᱮᱫ ᱪᱟᱞᱟᱜ ᱛᱟᱵᱩᱱᱟ ᱱᱚᱣᱟᱜᱤ ᱟᱵᱩᱣᱟᱜ ᱥᱚᱢᱟᱡ ᱫᱚᱧ ᱞᱟᱹᱭᱟ ᱠᱚᱱᱚ ᱟᱹᱠᱤᱞᱫ ᱟ ᱫᱮᱵᱩᱱ ᱞᱟᱦᱟᱜ ᱛᱚᱵᱮ ᱮᱱᱮᱡ ᱟᱵᱩ ᱟᱵᱩᱣᱟᱜ ᱥᱟᱶᱛᱟᱵᱩᱱ ᱡᱤᱭᱟᱹᱲ ᱫᱚᱦᱚ ᱫᱟᱲᱤᱭᱟᱜᱼᱟ